ᱟᱞᱮ ᱟᱛᱳ ᱴᱚᱞᱟ ᱠᱚᱨᱮᱫ ᱫᱚ ᱚᱱᱠᱟ ᱞᱟᱴᱩ ᱞᱟᱴᱩ ᱠᱟᱡᱽ ᱯᱟᱲᱟᱣ ᱞᱮᱱᱠᱷᱟᱱ ᱨᱤᱱ ᱠᱚ ᱦᱟᱛᱟᱣ ᱞᱟᱜᱟᱜᱼᱟ ᱨᱤᱱ ᱠᱚ ᱦᱟᱛᱟᱣ ᱞᱟᱜᱟᱜᱼᱟ ᱪᱮᱫᱟᱜ ᱨᱤᱱ ᱦᱟᱛᱟᱣ ᱦᱩᱭᱩᱜ ᱠᱟᱱᱟ ᱨᱤᱱ ᱫᱚ ᱦᱟᱛᱟᱣ ᱠᱟᱱᱟ ᱪᱮᱫ ᱠᱟᱨᱚᱱᱛᱮ ᱡᱮ ᱚᱠᱚᱭ ᱨᱮᱱ ᱫᱚ ᱜᱚ ᱥᱮ ᱵᱟᱵᱟ ᱜᱚᱡ ᱱᱟᱭ ᱥᱮ ᱠᱩᱲᱤ ᱜᱤᱫᱽᱨᱟᱹ ᱡᱟᱶᱟᱭᱮ ᱠᱟᱱᱟ ᱥᱮ ᱠᱚᱲᱟᱭ ᱵᱟᱦᱩᱣᱟᱭ ᱠᱟᱱᱟᱭ ᱛᱚ ᱤᱱᱟᱹ ᱠᱷᱟᱹᱛᱤᱨ ᱨᱤᱱᱮ ᱦᱟᱛᱟᱣ ᱠᱮᱫᱟ ᱨᱤᱱ ᱦᱟᱛᱟᱣ ᱠᱮᱫᱟᱭ ᱨᱤᱱ ᱦᱟᱛᱟᱣ ᱠᱟᱛᱮᱫ ᱪᱮᱫ ᱦᱩᱭᱱᱟ ᱨᱤᱱ ᱵᱟᱢ ᱨᱩᱣᱟᱹᱲ ᱞᱮᱠᱷᱟᱱ ᱛᱚᱠᱷᱚᱱ ᱩᱱᱤ ᱡᱟᱦᱟᱭ ᱴᱷᱮᱱᱮᱢ ᱦᱟᱛᱟᱣ ᱠᱟᱫᱟ ᱩᱱᱤ ᱦᱤᱡᱩᱜ ᱟᱭ ᱟᱢᱴᱷᱮᱱ ᱥᱚᱵᱥᱚᱢᱚᱭ ᱢᱮᱱᱟᱭ ᱛᱤᱥᱮᱢ ᱤᱢᱟᱹᱧᱟ ᱛᱤᱥᱮᱢ ᱤᱢᱟᱹᱧᱟ ᱛᱚᱠᱷᱚᱱ ᱢᱚᱱᱮᱨᱮ ᱪᱮᱫ ᱞᱮᱠᱟ ᱟᱹᱰᱤ ᱠᱷᱟᱨᱟᱯ ᱵᱩᱡᱷᱟᱹᱜᱼᱟ ᱠᱷᱟᱨᱟᱯ ᱵᱩᱡᱩᱜ ᱜᱮᱭᱟ ᱟᱫᱚᱢ ᱪᱤᱠᱟᱹᱭᱟ ᱚᱱᱟ ᱠᱷᱟᱨᱟᱯ ᱵᱩᱡᱩᱜ ᱨᱮᱦᱚᱸ ᱠᱩᱲᱤ ᱜᱤᱫᱽᱨᱟᱹ ᱠᱤᱝᱵᱟ ᱠᱚᱲᱟ ᱜᱤᱫᱽᱨᱟᱹ ᱠᱩᱲᱤ ᱜᱤᱫᱽᱨᱟᱹ ᱡᱟᱦᱟᱸ ᱞᱮᱠᱟᱛᱮ ᱩᱫᱽᱫᱷᱟᱨᱱᱟᱭ ᱩᱫᱽᱫᱷᱟᱨ ᱱᱟᱭ ᱟᱹᱰᱤ ᱵᱷᱟᱞᱮ ᱡᱤᱱᱤᱥ ᱟᱛᱳ ᱴᱚᱞᱟ ᱠᱚᱨᱮ ᱨᱤᱱ ᱫᱷᱟᱨ ᱥᱮ ᱡᱟᱦᱟᱭ ᱴᱷᱮᱡ ᱮᱢ ᱦᱟᱛᱟᱣ ᱠᱮᱫᱟᱢ ᱥᱮ ᱧᱟᱢ ᱠᱮᱫᱟᱢ ᱚᱱᱟ ᱫᱚ ᱵᱷᱟᱞᱮ ᱡᱤᱱᱤᱥ ᱟᱨ ᱨᱤᱱ ᱫᱷᱟᱨ ᱵᱟᱢ ᱮᱢᱞᱮᱠᱷᱟᱱ ᱫᱚ ᱚᱱᱮ ᱚᱱᱠᱟ ᱦᱳᱭ ᱦᱟᱞᱞᱟ ᱫᱤᱱᱟᱹᱢ ᱫᱤᱱ ᱦᱤᱞᱳᱜ ᱮ ᱦᱤᱡᱩᱜᱼᱟ ᱢᱚᱱᱮ ᱨᱮ ᱠᱷᱟᱨᱟᱯ ᱵᱩᱡᱟᱹᱜᱼᱟ ᱵᱷᱟᱜᱮ ᱵᱟᱝ ᱵᱩᱡᱟᱹᱜᱼᱟ ᱛᱚ ᱚᱱᱟ ᱠᱷᱟᱹᱛᱤᱨ ᱦᱟᱞᱟ ᱫᱚ ᱞᱟᱜᱟᱜ ᱜᱮᱭᱟ ᱛᱚ ᱚᱱᱟ ᱛᱮᱧ ᱢᱮᱱᱟ ᱥᱮᱢ ᱦᱟᱛᱟᱣ ᱠᱮᱫᱟᱢ ᱡᱟᱦᱟᱞᱮᱠᱟ ᱠᱟᱨᱚᱱ ᱛᱮᱜᱮ ᱵᱟᱯᱞᱟ ᱵᱤᱦᱟᱹ ᱫᱚ ᱢᱟᱱᱮ ᱯᱟᱨᱚᱢ ᱜᱮ ᱞᱟᱜᱟᱜᱼᱟ ᱜᱚᱡ ᱵᱷᱟᱸᱰᱟᱱ ᱥᱮ ᱡᱟᱦᱟᱱᱟᱜ ᱜᱮ ᱯᱟᱨᱚᱢ ᱫᱚ ᱞᱟᱜᱟᱣᱮᱫ ᱢᱮᱜᱮᱭᱟ ᱪᱮᱫᱟᱜ ᱵᱟᱢ ᱯᱟᱨᱚᱢ ᱞᱮᱠᱷᱟᱡ ᱫᱚ ᱠᱚᱱᱚ ᱩᱯᱟᱹᱭ ᱵᱟᱱᱩᱜᱼᱟ ᱠᱩᱲᱤ ᱜᱤᱫᱽᱨᱟᱹ ᱦᱚᱸ ᱚᱲᱟᱜ ᱨᱮ ᱫᱚᱦᱚ ᱠᱟᱛᱮ ᱞᱟᱵ ᱵᱟᱹᱱᱩᱜᱼᱟ ᱯᱮᱲᱟ ᱠᱚ ᱢᱮᱱ ᱞᱮᱠᱷᱟᱱ ᱴᱟᱠᱟ ᱯᱩᱭᱥᱟᱹ ᱨᱮᱸᱜᱮᱡ ᱦᱚᱲᱟᱜ ᱫᱚ ᱵᱟᱝ ᱛᱟᱦᱮᱱᱟ ᱟᱨ ᱡᱚᱛᱚ ᱠᱚᱛᱮ ᱦᱟᱹᱱᱤ ᱴᱷᱮᱱ ᱥᱮ ᱱᱩᱭ ᱴᱷᱮᱱ ᱨᱤᱱ ᱫᱷᱟᱨ ᱠᱟᱛᱮ ᱡᱩᱫᱤ ᱡᱟᱦᱟᱞᱮᱠᱟ ᱛᱮ ᱡᱚᱢᱚᱠ ᱥᱚᱢᱚᱠ ᱟᱨᱚ ᱡᱟᱦᱟᱭ ᱡᱩᱫᱤ ᱠᱚ ᱮᱢᱟᱜ ᱢᱮᱭᱟ ᱛᱟᱦᱞᱮ ᱵᱷᱟᱞᱮ ᱵᱷᱟᱵᱛᱮ ᱯᱟᱨᱚᱢᱮᱱ ᱠᱷᱟᱱ ᱟᱨᱚ ᱵᱷᱟᱞᱮ ᱟᱨᱠᱤ ᱨᱤᱱ ᱦᱟᱛᱟᱣ ᱠᱟᱛᱮ ᱦᱚᱸ ᱯᱟᱨᱚᱢ ᱫᱚ ᱞᱟᱜᱟᱜ ᱜᱮᱭᱟ ᱪᱤᱠᱟᱹᱭᱟᱢ ᱠᱩᱲᱤ ᱜᱤᱫᱽᱨᱟᱹ ᱫᱚ ᱦᱚᱲ ᱚᱲᱟᱜ ᱨᱮ ᱠᱟᱹᱢᱤ ᱠᱟᱛᱮ ᱡᱚᱢ ᱦᱩᱭᱩᱜ ᱜᱮᱭᱟ ᱡᱟᱦᱟᱸ ᱦᱚᱛᱮᱡ ᱛᱮ ᱠᱷᱟᱨᱟᱯ ᱫᱚ ᱵᱩᱡᱩᱜ ᱜᱮᱭᱟ ᱨᱤᱱ ᱫᱷᱟᱨ ᱦᱟᱛᱟᱣ ᱠᱟᱛᱮᱫ ᱡᱩᱫᱤ ᱦᱤᱡᱩᱜ ᱟᱠᱚ ᱠᱚᱭ ᱫᱚ ᱩᱱᱤᱦᱚᱸ ᱧᱟᱢᱟᱭ ᱤᱱᱟᱹ ᱦᱚᱛᱮᱡ ᱛᱮ ᱦᱤᱡᱩᱜ ᱜᱮᱭᱟᱭ ᱠᱤᱝᱵᱟ ᱵᱚᱱᱫᱷᱚᱠ ᱞᱮᱫᱟ ᱥᱮᱢ ᱡᱟᱦᱟᱱ ᱵᱟᱵᱚᱛ ᱛᱮᱢ ᱴᱟᱠᱟ ᱦᱟᱛᱟᱣ ᱠᱮᱫᱟ ᱟᱨ ᱟᱢᱟᱜ ᱠᱟᱡᱮᱢ ᱯᱟᱨᱚᱢ ᱠᱮᱫᱟ ᱟᱢᱟᱜ ᱠᱷᱮᱛ ᱮᱢ ᱵᱚᱱᱫᱷᱚᱠ ᱞᱮᱠᱷᱟᱱ ᱟᱨ ᱵᱟ ᱟᱹᱠᱷᱨᱤᱧ ᱨᱮᱦᱚᱢ ᱵᱟᱝ ᱨᱮᱦᱚᱸ ᱡᱟᱦᱟᱸ ᱞᱮᱠᱟ ᱠᱟᱛᱮᱫ ᱟᱫᱚᱢ ᱯᱟᱨᱚᱢ ᱠᱮᱫᱟ ᱛᱚ ᱚᱱᱟ ᱫᱚ ᱦᱳᱭᱛᱚ ᱩᱱᱤ ᱫᱚ ᱵᱟᱭ ᱠᱷᱮᱪᱮᱨ ᱠᱷᱮᱪᱮᱨ ᱢᱮᱭᱟ ᱟᱨ ᱨᱤᱱᱮᱢ ᱦᱟᱛᱟᱣ ᱞᱮᱠᱷᱟᱡ ᱫᱚ ᱠᱷᱮᱪᱮᱨ ᱠᱲᱷᱮᱪᱮᱨ ᱢᱮᱭᱟ ᱛᱚ ᱱᱚᱣᱟᱜᱮ ᱢᱤᱫᱴᱮᱱ ᱵᱚᱲᱚ ᱠᱟᱡᱽ ᱨᱮᱫᱚ ᱚᱱᱠᱟ ᱨᱮᱸᱜᱮᱡ ᱚᱨᱮᱡ ᱦᱚᱲ ᱫᱷᱟᱨ ᱵᱚᱱ ᱦᱟᱛᱟᱣᱟ ᱠᱤᱱᱛᱩ ᱮᱱ ᱨᱮᱦᱚᱸ ᱠᱟᱡᱽ ᱠᱟᱹᱢᱤ ᱦᱚᱨᱟᱫᱚᱵᱚᱱ ᱯᱩᱨᱟᱹᱣᱟ ᱠᱟᱹᱢᱤ ᱫᱚ ᱵᱟᱹᱠᱤ ᱫᱚ ᱵᱟᱵᱚᱱ ᱫᱚᱦᱚᱭᱟ ᱯᱮᱲᱟ ᱢᱮᱱᱞᱮᱠᱷᱟᱱ ᱠᱩᱲᱤ ᱜᱤᱫᱽᱨᱟᱹ ᱰᱚ ᱡᱟᱶᱟᱭ ᱜᱮ ᱦᱩᱭᱩᱜᱼᱟ ᱠᱚᱲᱟ ᱜᱤᱫᱽᱨᱟᱹ ᱦᱚᱸ ᱵᱷᱟᱜᱮ ᱦᱩᱭᱩᱜᱼᱟ ᱟᱨ ᱛᱟᱯᱚᱨᱮ ᱜᱚᱜᱚ ᱵᱟᱵᱟ ᱜᱚᱡ ᱞᱮᱱᱠᱷᱟᱱ ᱨᱤᱱ ᱫᱷᱟᱨ ᱠᱟᱛᱮ ᱦᱚᱸ ᱠᱟᱡᱽ ᱫᱚ ᱯᱟᱨᱚᱢ ᱜᱮ ᱞᱟᱜᱟᱜᱼᱟ ᱱᱚᱣᱟᱜᱮ ᱤᱧ ᱞᱟᱹᱭᱮᱫᱟ